ᱦᱮᱞᱳ ᱡᱚᱢᱮᱴᱳ ᱯᱷᱩᱰ ᱥᱟᱯᱞᱟᱭᱟᱨ ᱤᱧ ᱥᱩᱡᱤᱛ ᱢᱩᱨᱢᱩᱧ ᱢᱮᱱᱫᱟ ᱚᱸᱰᱮ ᱵᱟᱥᱠᱮ ᱦᱳᱴᱮᱞ ᱠᱷᱚᱱ ᱯᱟᱛᱲᱟ ᱯᱤᱴᱷᱟᱹ ᱥᱩᱠᱨᱤ ᱡᱤᱞ ᱵᱷᱟᱹᱡᱤ ᱟᱨ ᱥᱯᱨᱟᱭᱤᱴ ᱢᱤᱫ ᱵᱳᱛᱚᱞ ᱟᱹᱰᱤ ᱞᱚᱜᱚᱱ ᱢᱟᱪᱷᱟ ᱤᱧ ᱴᱷᱮᱱ ᱟᱹᱜᱩ ᱥᱮᱴᱮᱨ ᱟᱹᱧ ᱯᱮ ᱴᱷᱟᱠᱟᱱᱟ ᱫᱚ ᱦᱩᱭᱩᱜ ᱠᱟᱱᱟ ᱫᱩᱨᱜᱟᱯᱩᱨ ᱢᱟᱲᱟᱝ ᱥᱚᱲᱚᱠ ᱯᱟᱸᱪ ᱱᱚᱢᱵᱚᱨ ᱨᱳᱰ ᱚᱲᱟᱜ ᱱᱟᱢᱵᱟᱨ ᱢᱤᱫ ᱜᱮᱞ ᱢᱚᱬᱮ ᱥᱩᱨ ᱨᱮ ᱢᱮᱱᱟᱜ ᱛᱟᱞᱮ ᱫᱟᱨᱮ ᱥᱟᱢᱟᱝ ᱨᱮ